ᱦᱮᱸ ᱤᱧ ᱢᱤᱫᱴᱟᱝ ᱵᱟᱡᱟᱨ ᱠᱷᱚᱱ ᱵᱮᱰᱥᱤᱴ ᱤᱧ ᱦᱟᱛᱟᱣ ᱟᱹᱜᱩ ᱞᱮᱜ ᱛᱟᱦᱮᱱᱟ ᱡᱟᱦᱟᱸ ᱫᱚ ᱯᱳᱯᱩᱞᱟᱨᱴᱤ ᱢᱤᱫᱴᱤᱡ ᱵᱮᱰᱥᱤᱴ ᱠᱟᱱᱟ ᱟᱨ ᱵᱷᱟᱜᱮ ᱫᱚᱠᱟᱱ ᱛᱟᱦᱮᱸ ᱠᱟᱱᱟ ᱵᱷᱟᱜᱮ ᱫᱚᱠᱟᱱ ᱠᱷᱚᱱ ᱦᱟᱛᱟᱣ ᱞᱮᱜ ᱛᱟᱦᱮᱱᱟ ᱢᱮᱱᱠᱷᱟᱱ ᱡᱟᱦᱟᱸ ᱛᱤᱱᱟᱹᱝ ᱫᱟᱢ ᱠᱚ ᱦᱟᱛᱟᱣ ᱠᱮᱫᱟ ᱵᱮᱰᱥᱤᱴ ᱨᱮᱭᱟᱜ ᱡᱟᱦᱟᱸ ᱦᱤᱥᱟᱹᱵ ᱛᱮ ᱚᱱᱟ ᱵᱮᱰᱥᱤᱴ ᱢᱟᱱᱮ ᱞᱚᱝ ᱞᱟᱥᱴᱤᱝ ᱩᱪᱤᱛ ᱛᱟᱦᱮᱸ ᱠᱟᱱᱟ ᱢᱮᱱᱠᱷᱟᱱ ᱚᱱᱠᱟ ᱧᱮᱞ ᱮᱱᱟ ᱡᱮ ᱵᱮᱵᱷᱟᱨ ᱛᱟᱭᱚᱢ ᱥᱮ ᱵᱮᱵᱚᱦᱟᱨ ᱤᱫᱤ ᱠᱟᱛᱮ ᱡᱚᱠᱷᱚᱱ ᱧᱮᱞᱱᱟ ᱱᱚᱣᱟ ᱠᱤᱪᱷᱩ ᱫᱤᱱ ᱢᱚᱫᱽᱫᱷᱮ ᱨᱮᱜᱮ ᱱᱚᱣᱟ ᱨᱮᱱᱟᱜ ᱚᱱᱮ ᱨᱚᱝ ᱩᱰᱩᱠᱮᱱᱟ ᱨᱚᱝ ᱪᱟᱹᱴᱤᱡ ᱮᱱᱟ ᱡᱟᱦᱟᱸ ᱫᱚ ᱡᱚᱠᱷᱚᱱ ᱜᱮ ᱫᱟᱜ ᱨᱮ ᱥᱟᱯᱷᱟᱭ ᱦᱩᱭᱩᱜ ᱠᱟᱱᱟ ᱦᱮᱸ ᱩᱱ ᱥᱚᱢᱚᱭ ᱱᱚᱣᱟ ᱨᱚᱝ ᱡᱚᱛᱚ ᱩᱰᱩᱠ ᱪᱟᱵᱟᱜ ᱠᱟᱱᱟ ᱟᱨ ᱥᱟᱯᱷᱟ ᱠᱟᱛᱮ ᱡᱚᱠᱷᱚᱱ ᱜᱮ ᱧᱮᱞ ᱦᱩᱭᱱᱟ ᱚᱱᱠᱟ ᱠᱚᱴᱟ ᱫᱤᱱ ᱡᱮ ᱱᱚᱣᱟ ᱮᱠᱫᱚᱢ ᱢᱟᱱᱮ ᱡᱟᱦᱟᱸ ᱞᱮᱠᱟ ᱫᱚᱠᱟᱱ ᱨᱮᱠᱚ ᱢᱮᱱ ᱠᱮᱫᱟ ᱡᱮ ᱱᱚᱣᱟ ᱫᱚ ᱨᱚᱝ ᱵᱟᱝ ᱩᱰᱩᱠᱚᱜᱼᱟ ᱟᱨ ᱱᱚᱣᱟ ᱫᱚ ᱢᱟᱱᱮ ᱵᱟᱝ ᱮᱛᱟᱝ ᱚᱜᱼᱟ ᱢᱮᱱᱠᱷᱟᱱ ᱚᱸᱰᱮ ᱧᱮᱞᱱᱟ ᱥᱟᱯᱷᱟ ᱠᱟᱛᱮ ᱡᱚᱠᱷᱚᱱᱜᱮ ᱨᱚᱝ ᱠᱚ ᱩᱰᱩᱠᱮᱱᱟ ᱩᱱ ᱥᱚᱢᱚᱭ ᱫᱚᱢᱮ ᱢᱟᱱᱮ ᱨᱚᱝ ᱩᱰᱩᱠᱮᱱᱟ ᱟᱨ ᱮᱛᱟᱝ ᱪᱟᱵᱟᱭᱮᱱᱟ ᱦᱮᱸ ᱡᱟᱦᱟᱸ ᱫᱚ ᱢᱤᱫᱴᱮᱡ ᱢᱟᱱᱮ ᱩᱱᱢᱟᱨᱟᱝ ᱫᱚᱠᱟᱱ ᱠᱷᱚᱱ ᱤᱧ ᱠᱩᱥᱤ ᱠᱟᱛᱮ ᱢᱟᱱᱮ ᱵᱷᱟᱜᱮ ᱵᱮᱰᱥᱤᱴ ᱢᱮᱱᱛᱮ ᱦᱟᱛᱟᱣ ᱠᱤᱫᱟᱹᱧ ᱢᱮᱱᱠᱷᱟᱱ ᱡᱚᱠᱷᱚᱱ ᱵᱮᱵᱚᱦᱟᱨ ᱯᱚᱨᱮ ᱧᱮᱞ ᱦᱩᱭᱱᱟ ᱡᱮ ᱱᱚᱣᱟ ᱠᱷᱩᱵ ᱢᱟᱱᱮ ᱴᱮᱠᱥᱳᱭ ᱵᱟᱹᱱᱩᱜ ᱠᱟᱫᱟ ᱟᱨᱠᱤ ᱦᱮᱸ ᱡᱟᱦᱟᱸ ᱛᱮ ᱤᱧᱟ ᱜ ᱠᱤᱱᱛᱩ ᱡᱟᱦᱟᱸ ᱠᱟᱹᱣᱰᱤ ᱚᱱᱟ ᱠᱤᱨᱤᱧ ᱨᱮ ᱞᱟᱜᱟᱣ ᱮᱱᱟ ᱚᱱᱟ ᱠᱟᱹᱣᱰᱤ ᱯᱩᱨᱟᱹᱯᱩᱨᱤ ᱤᱧᱟ ᱜ ᱠᱤᱱᱛᱩ ᱵᱮᱨᱛᱷᱟᱭᱮᱱ ᱛᱤᱧᱟ